ᱤᱧ ᱫᱚ ᱱᱚᱣᱟ ᱨᱮ ᱠᱩᱠᱞᱤ ᱪᱮᱫ ᱠᱟᱱᱟ ᱢᱚᱸᱡ ᱛᱮ ᱵᱟᱹᱧ ᱵᱩᱡ ᱫᱟᱲᱮᱭᱟᱜ ᱠᱟᱱᱟ ᱯᱟᱥᱮᱡ ᱡᱟᱦᱟᱸᱧ ᱵᱩᱡᱮᱫᱟ ᱚᱱᱟ ᱫᱚ ᱦᱩᱭᱩᱜ ᱠᱟᱱᱟ ᱡᱮ ᱟᱨᱤᱪᱟᱞᱤ ᱵᱚᱫᱚᱞ ᱞᱮᱱ ᱠᱷᱟᱱ ᱟᱯᱱᱟᱨᱟᱜ ᱡᱤᱭᱚᱱ ᱨᱮ ᱪᱮᱫ ᱵᱚᱫᱚᱞ ᱦᱮᱡ ᱠᱟᱱᱟ ᱚᱱᱟ ᱵᱟᱵᱚᱫ ᱛᱮ ᱱᱟᱥᱮ ᱞᱟᱹᱭ ᱞᱟᱹᱜᱤᱫ ᱠᱩᱠᱞᱤ ᱦᱮᱡ ᱠᱟᱱᱟ ᱤᱧᱟᱹᱜ ᱦᱩᱫᱤᱥ ᱛᱮᱫᱚ ᱟᱹᱨᱤᱪᱟᱞᱤ ᱢᱤᱫᱴᱮᱡ ᱦᱚᱲᱟᱜ ᱵᱚᱫᱚᱞ ᱞᱮᱱ ᱠᱷᱟᱡ ᱡᱤᱭᱚᱱ ᱪᱮᱛᱟᱱ ᱨᱮ ᱟᱭᱟᱜ ᱡᱟᱦᱟᱸᱴᱟᱜ ᱨᱟᱹᱲ ᱢᱮᱱᱟᱜ ᱚᱱᱟ ᱦᱚᱸ ᱵᱚᱫᱚᱞᱚᱜᱼᱟ ᱪᱮᱫᱞᱮᱠᱟ ᱢᱤᱫᱴᱮᱡ ᱜᱤᱫᱽᱨᱟᱹ ᱟᱛᱩᱴᱚᱞᱟ ᱠᱷᱚᱡ ᱱᱟᱥᱮᱱᱟᱜ ᱵᱟᱨᱦᱮ ᱨᱮᱭ ᱦᱟᱨᱟ ᱞᱮᱱ ᱠᱷᱟᱡ ᱩᱱᱤ ᱫᱚ ᱚᱸᱰᱮᱱᱟᱜ ᱟᱹᱨᱤᱪᱟᱞᱤᱭ ᱥᱮᱬᱟᱭᱟ ᱟᱨ ᱚᱱᱟ ᱜᱮᱭ ᱢᱮᱱᱟ ᱱᱚᱣᱟ ᱜᱮ ᱡᱤᱭᱚᱱ ᱠᱟᱱᱟ ᱟᱡ ᱜᱚᱼᱵᱟᱵᱟᱣᱟᱜ ᱥᱮ ᱦᱟᱯᱲᱟᱢ ᱠᱚᱣᱟᱜ ᱡᱟᱦᱟᱸᱴᱟᱜ ᱡᱤᱭᱚᱱ ᱛᱟᱦᱮᱸᱠᱟᱱ ᱚᱱᱟ ᱫᱚ ᱩᱱᱤ ᱴᱷᱮᱡ ᱫᱚ ᱮᱞᱤᱭᱮᱱ ᱥᱮ ᱮᱴᱟᱜ ᱟᱨ ᱟᱹᱰᱤ ᱮᱴᱟᱜ ᱞᱮᱠᱟᱭ ᱟᱴᱠᱟᱨᱟ ᱵᱟᱭ ᱟᱯᱱᱟᱨᱟ ᱚᱱᱟ ᱥᱟᱞᱟᱜ ᱟᱡ ᱵᱟᱭ ᱥᱚᱸᱜᱮ ᱫᱟᱲᱮᱭᱟᱜᱼᱟ ᱚᱱᱟᱛᱮ ᱩᱱᱤ ᱫᱚ ᱵᱟᱨᱦᱮ ᱦᱚᱲ ᱞᱮᱠᱟᱭ ᱟᱹᱭᱠᱟᱹᱣᱟ ᱱᱚᱣᱟ ᱥᱚᱢᱟᱡ ᱨᱮᱱ ᱞᱮᱠᱟ ᱫᱚ ᱵᱟᱭ ᱟᱹᱭᱠᱟᱹᱣᱟ ᱫᱤᱠᱩᱼᱯᱩᱥᱤ ᱪᱮᱫᱞᱮᱠᱟ ᱵᱟᱨᱦᱮ ᱨᱮ ᱚᱱᱟ ᱦᱚᱲ ᱦᱚᱯᱚᱱᱟᱜ ᱥᱚᱢᱟᱡ ᱠᱮ ᱧᱮᱞᱫᱟ ᱚᱱᱠᱟ ᱜᱮ ᱩᱱᱤ ᱱᱚᱣᱟ ᱫᱚᱭ ᱟᱴᱠᱟᱨᱟ ᱚᱱᱟ ᱠᱷᱟᱹᱛᱤᱨ ᱛᱮ ᱟᱹᱚᱪᱟᱞᱤ ᱫᱚ ᱵᱮᱱᱟᱜᱼᱟ ᱩᱱᱤ ᱦᱚᱲ ᱠᱟᱹᱴᱤᱡ ᱠᱷᱚᱱᱟᱜ ᱪᱮᱫᱞᱮᱟᱱ ᱡᱟᱭᱜᱟ ᱨᱮᱭ ᱦᱟᱨᱟᱣᱟᱠᱟᱱᱟ ᱚᱱᱟᱭ ᱧᱮᱞ ᱛᱟᱭᱟ ᱮᱱᱛᱮᱛ ᱟᱹᱨᱚᱪᱟᱞᱤ ᱫᱚ ᱡᱚᱱᱚᱢ ᱛᱮᱫᱚ ᱵᱟᱝ ᱦᱤᱡᱩᱜᱼᱟ ᱚᱱᱟ ᱫᱚ ᱪᱮᱼᱪᱮᱫ ᱡᱤᱱᱤᱥ ᱠᱟᱱᱟᱭ ᱠᱟᱹᱴᱤᱡ ᱠᱷᱚᱱᱟᱜ ᱪᱮᱫ ᱮᱢ ᱧᱮᱞᱫᱟ ᱪᱮᱫ ᱮᱢ ᱠᱟᱹᱢᱤᱭᱫᱟ ᱟᱨ ᱚᱱᱟ ᱟᱴᱠᱟᱨᱼᱟᱴᱠᱟᱨ ᱛᱮᱜᱮ ᱚᱱᱟ ᱟᱹᱨᱤᱪᱟᱞᱤ ᱫᱚ ᱵᱮᱱᱟᱜᱼᱟ ᱛᱚ ᱚᱱᱟ ᱠᱷᱟᱹᱛᱤᱨᱛᱮ ᱤᱧᱟᱹᱜ ᱡᱤᱭᱚᱱ ᱨᱮᱦᱚᱸ ᱟᱹᱰᱤ ᱟᱭᱢᱟ ᱵᱚᱱᱚᱫᱚᱞ ᱦᱮᱡ ᱟᱠᱟᱱᱟ ᱠᱟᱹᱴᱤᱡ ᱠᱷᱚᱱ ᱚᱱᱟ ᱵᱟᱨᱦᱮ ᱨᱤᱧ ᱦᱟᱨᱟᱣ ᱠᱟᱱ ᱠᱷᱟᱹᱛᱤᱨ ᱛᱮ ᱟᱯᱱᱟᱨ ᱡᱤᱭᱚᱱ ᱨᱮᱭᱟᱜ ᱟᱭᱢᱟ ᱜᱚ ᱵᱟᱹᱧ ᱵᱟᱲᱟᱭᱟ ᱤᱧᱟᱹᱜ ᱱᱚᱜᱼᱚᱭ ᱡᱮᱧ ᱨᱚᱲᱫᱟ ᱚᱱᱟ ᱨᱚᱲ ᱦᱚᱸ ᱯᱟᱥᱮᱡ ᱵᱟᱨᱦᱮᱧ ᱪᱟᱞᱟᱣ ᱠᱟᱱ ᱠᱷᱟᱹᱛᱚᱨ ᱛᱮ ᱮᱴᱟᱜ ᱡᱟᱹᱛ ᱠᱚᱣᱟᱜ ᱟᱹᱨᱤᱪᱟᱞᱤᱧ ᱥᱮᱬᱟᱣ ᱠᱟᱫ ᱠᱷᱟᱹᱛᱤᱨ ᱛᱮ ᱱᱚᱣᱟ ᱫᱚ ᱨᱚᱲ ᱫᱟᱲᱮᱭᱟᱜ ᱠᱟᱹᱱᱟᱹᱧ ᱟᱯᱱᱟᱨ ᱟᱛᱩᱴᱚᱞᱟ ᱨᱮᱧ ᱛᱟᱦᱮᱸᱞᱮᱱ ᱠᱷᱟᱡ ᱯᱟᱥᱮᱡ ᱱᱚᱝᱠᱟ ᱦᱚᱸ ᱵᱟᱹᱧ ᱨᱚᱲ ᱫᱟᱲᱮᱭᱟᱜ ᱠᱮᱭᱟ ᱟᱫᱚ ᱢᱚᱸᱡ ᱜᱮ ᱦᱩᱭ ᱠᱟᱱᱟ ᱵᱩᱡᱷᱟᱹᱣᱫᱟᱹᱧ ᱵᱷᱟᱹᱜᱤ ᱟᱹᱨᱤᱪᱟᱞᱤ ᱥᱮᱬᱟ ᱞᱮᱫ ᱛᱮ ᱵᱷᱟᱹᱜᱤ ᱜᱮ ᱦᱩᱭ ᱠᱟᱱᱟ ᱛᱷᱚᱲᱟ ᱫᱩᱧ ᱟᱫ ᱟᱠᱟᱫ ᱜᱮᱭᱟ ᱚᱱᱟ ᱛᱮ ᱱᱚᱣᱟ ᱨᱮᱭᱟᱜ ᱩᱱ ᱰᱟᱦᱟᱨ ᱫᱚ ᱤᱧ ᱦᱩᱫᱤᱥᱟ ᱡᱮ ᱢᱤᱫᱴᱮᱱ ᱦᱚᱲ ᱦᱟᱨᱟ ᱵᱩᱨᱩ ᱨᱮ ᱮᱴᱟᱜ ᱡᱤᱭᱚᱱ ᱨᱮᱭᱟᱜ ᱮᱴᱟᱜ ᱟᱹᱨᱤᱪᱟᱞᱤ ᱡᱮᱢᱚᱱᱮᱭ ᱦᱟᱛᱟᱣᱟ ᱡᱟᱹᱨᱩᱲ ᱦᱚᱸ ᱢᱮᱱᱟᱜᱼᱟ ᱚᱱᱟ ᱥᱟᱶᱼᱥᱟᱶ ᱛᱮ ᱟᱯᱱᱟᱨ ᱟᱹᱨᱤᱪᱟᱞᱤ ᱵᱟᱵᱚᱫ ᱵᱟᱰᱟᱭ ᱠᱟᱹᱴᱤᱡ ᱠᱷᱚᱱᱟᱜ ᱜᱮ ᱟᱹᱰᱤ ᱟᱸᱴ ᱡᱟᱹᱨᱩᱲ ᱢᱮᱱᱟᱜᱼᱟ ᱛᱟᱞᱦᱮ ᱟᱯᱱᱟᱨ ᱥᱚᱢᱟᱡ ᱨᱮ ᱵᱟᱨᱦᱮ ᱨᱮᱱ ᱦᱚᱲ ᱞᱮᱠᱟ ᱫᱚ ᱵᱟᱢ ᱟᱴᱠᱟᱨᱚᱜᱼᱟ ᱵᱟᱱᱟᱨ ᱥᱚᱢᱟᱡ ᱜᱮᱢ ᱵᱟᱰᱟᱭᱟ ᱟᱨ ᱱᱚᱣᱟ ᱛᱮ ᱯᱟᱥᱮᱡ ᱱᱚᱣᱟ ᱫᱷᱩᱲᱤ ᱫᱷᱟᱹᱨᱛᱤ ᱨᱮ ᱵᱟᱧᱪᱟᱜ ᱦᱚᱸ ᱟᱹᱰᱤ ᱥᱚᱦᱚᱡ ᱦᱩᱭᱩᱜᱼᱟ